ᱦᱮᱸ ᱞᱟᱹᱭᱵᱮᱱ ᱢᱟ ᱦᱳᱲᱳ ᱞᱮ ᱪᱟᱥᱟ ᱜᱩᱦᱩᱢ ᱛᱩᱲᱤ ᱛᱤᱞᱢᱤᱧ ᱠᱷᱚᱥᱞᱟ ᱟᱱᱟᱡᱽ ᱯᱟᱹᱛᱤ ᱟᱱᱟᱡᱽ ᱠᱚᱫᱚ ᱱᱚᱣᱟ ᱯᱩᱨᱟᱹᱭ ᱟᱲᱟᱜ ᱠᱚ ᱦᱚᱛᱚᱫ ᱟᱲᱟᱜ ᱠᱚ ᱠᱚᱦᱚᱸᱰᱟ ᱟᱲᱟᱜ ᱯᱟᱴ ᱟᱲᱟᱜ ᱰᱷᱮᱲᱚᱥ ᱡᱷᱤᱜᱟᱹ ᱠᱩᱱᱫᱨᱤ ᱟᱹᱰᱤ ᱟᱭᱢᱟ ᱠᱚ ᱦᱳᱲᱳ ᱫᱚ ᱯᱳᱭᱞᱳ ᱫᱚ ᱟᱞᱮ ᱫᱚ ᱟᱪᱷᱟᱲᱟ ᱫᱚ ᱵᱟᱝ ᱞᱮ ᱟᱪᱷᱟᱭᱟ ᱱᱚᱛᱮ ᱫᱚ ᱟᱞᱮ ᱫᱚ ᱯᱩᱭᱞᱳ ᱵᱟᱛᱟᱹᱲᱤ ᱨᱮᱞᱮ ᱜᱤᱰᱤᱭᱟ ᱤᱭᱟᱹ ᱵᱟᱨ ᱵᱟᱨ ᱫᱷᱟᱣᱜᱮᱞᱟ ᱪᱟᱥᱟ ᱟᱞᱮ ᱫᱚ ᱧᱟᱢᱟ ᱫᱟᱜ ᱞᱮ ᱧᱟᱢᱟ ᱵᱟᱸᱫᱽ ᱯᱩᱠᱷᱩᱨᱤ ᱢᱮᱱᱟᱜ ᱛᱟᱞᱮᱭᱟ ᱚᱱᱟ ᱛᱮᱜᱮ ᱪᱟᱥ ᱦᱩᱭᱩᱜᱼᱟ ᱚᱱᱟ ᱛᱮᱜᱮᱞᱮ ᱪᱟᱥᱟ ᱠᱷᱚᱥᱚᱞᱟ ᱫᱚ ᱵᱟᱹᱛᱟᱹᱲᱤ ᱨᱮ ᱥᱤᱠᱟᱛᱮ ᱱᱚᱝᱠᱟ ᱜᱷᱟᱥ ᱠᱚ ᱢᱤᱫ ᱵᱟᱨ ᱫᱚ ᱦᱟᱞᱟᱝ ᱦᱚᱸ ᱞᱮ ᱦᱟᱞᱟᱝ ᱜᱮᱭᱟ ᱡᱟᱦᱟ ᱠᱚᱫᱚ ᱡᱟᱹᱥᱛᱤ ᱧᱚᱜ ᱜᱷᱟᱥ ᱛᱟᱦᱮᱸᱱᱟ ᱟᱨ ᱵᱟᱝᱠᱷᱟᱱ ᱢᱟᱱᱮ ᱞᱟᱦᱟ ᱧᱚᱜᱛᱮ ᱥᱤ ᱵᱟᱲᱟ ᱠᱟᱛᱮ ᱚᱱᱟ ᱠᱟᱹᱴᱤᱡ ᱞᱮ ᱡᱚᱜ ᱵᱟᱲᱟ ᱦᱚᱪᱚᱭᱟᱜᱼᱟ ᱚᱱᱟ ᱜᱷᱟᱥ ᱠᱚᱫᱚ ᱡᱟᱛᱮ ᱛᱟᱭᱚᱢ ᱛᱮ ᱵᱤᱥᱤ ᱵᱟᱝ ᱚᱢᱚᱱᱚᱜ ᱞᱮᱠᱟ ᱛᱟᱨᱯᱚᱨᱮ ᱫᱚ ᱠᱷᱚᱥᱞᱟ ᱡᱟᱝᱞᱮ ᱮᱨᱟ ᱛᱟᱯᱚᱨᱮ ᱫᱚ ᱥᱤ ᱠᱟᱛᱮ ᱟᱵᱟᱨ ᱟᱲᱜᱚᱢ ᱠᱚ ᱮᱢ ᱠᱟᱛᱮ ᱫᱚᱦᱚᱠᱟᱜ ᱤᱱᱠᱟᱹ ᱡᱟᱦᱟᱸ ᱫᱚ ᱢᱟᱨᱟᱝ ᱧᱚᱜ ᱜᱮᱭᱟ ᱠᱷᱮᱛ ᱚᱱᱟ ᱫᱚ ᱡᱟᱦᱟᱸ ᱩᱥᱩᱱ ᱫᱷᱟᱨᱮ ᱫᱚ ᱚᱱᱠᱟ ᱥᱮᱨᱚᱠᱚᱱ ᱫᱚ ᱤᱭᱟᱹ ᱟᱜᱞᱮ ᱟᱲᱮᱭᱟᱞᱮ ᱦᱮᱸ ᱯᱩᱭᱟᱞᱮ ᱯᱩ ᱞᱮᱠᱷᱟᱱ ᱫᱚ ᱵᱷᱟᱹᱜᱤ ᱴᱷᱤᱠ ᱦᱩᱡᱩᱜᱼᱟ ᱢᱟᱱᱮ ᱜᱷᱟᱥ ᱠᱚ ᱜᱚᱡ ᱞᱮᱱ ᱠᱷᱟᱱ ᱫᱟᱨᱮ ᱦᱚᱸ ᱢᱚᱴᱟ ᱧᱚᱜᱚᱜᱼᱟ ᱵᱷᱟᱜᱮᱴᱷᱤᱠ ᱯᱷᱚᱞᱚᱱ ᱠᱚ ᱧᱟᱢᱚᱜᱼᱟ ᱵᱷᱟᱹᱜᱤ ᱜᱮᱞᱮ ᱪᱟᱥᱟ ᱟᱱᱟᱡ ᱯᱟᱹᱛᱤ ᱠᱚ ᱟᱹᱞᱩ ᱚᱱᱠᱟ ᱦᱟᱱᱠᱟ ᱡᱚᱢ ᱞᱮᱠᱟ ᱫᱚᱞᱮ ᱨᱚᱦᱚᱭᱟ ᱛᱚ ᱵᱤᱥᱤ ᱫᱚ ᱵᱟᱝᱞᱮ ᱨᱚᱦᱚᱭᱟ ᱟᱹᱞᱩ ᱠᱚᱫᱚ ᱟᱞᱮ ᱫᱚ ᱥᱮᱨᱚᱠᱚᱢ ᱤᱭᱟᱹ ᱫᱚ ᱵᱟᱹᱱᱩᱜ ᱟᱱ